ᱦᱮᱸ ᱛᱟᱦᱮᱸ ᱫᱚᱠᱤ ᱛᱟᱦᱮᱸ ᱫᱚᱭ ᱛᱟᱦᱮᱸᱫ ᱠᱟᱱᱟ ᱡᱮᱢᱚᱱ ᱥᱤᱫᱷᱩ ᱠᱟᱹᱱᱩ ᱢᱩᱨᱢᱩ ᱱᱚᱣᱟ ᱟᱵᱚ ᱫᱮᱥ ᱫᱤᱥᱚᱢ ᱞᱟᱹᱜᱤᱫ ᱠᱤᱱ ᱞᱟᱹᱲᱦᱟᱹᱭ ᱞᱮᱫᱟ ᱡᱮᱢᱚᱱ ᱱᱚᱣᱟ ᱤᱝᱨᱮᱡᱽ ᱠᱚ ᱟᱵᱚᱣᱟᱜ ᱫᱤᱥᱚᱢ ᱨᱮ ᱦᱮᱡ ᱠᱟᱛᱮᱫ ᱦᱟᱥᱟ ᱡᱟᱭᱜᱟ ᱫᱚᱠᱷᱚᱞ ᱨᱮᱱᱟᱜ ᱠᱚ ᱠᱩᱨᱩᱢᱩᱴᱩ ᱞᱮᱫᱟ ᱥᱮ ᱱᱟᱱᱟ ᱨᱚᱠᱚᱢ ᱨᱚᱰᱚᱡ ᱠᱚᱪᱞᱚᱱ ᱟᱵᱚ ᱪᱮᱛᱟᱱ ᱨᱮᱠᱚ ᱪᱟᱞᱟᱣ ᱞᱮᱫᱟ ᱢᱮᱱᱠᱷᱟᱱ ᱩᱱᱤ ᱥᱤᱫᱷᱩ ᱠᱟᱹᱱᱩ ᱠᱤᱱ ᱵᱟᱠᱤᱱ ᱧᱮᱞ ᱥᱟᱦᱟᱣ ᱫᱟᱲᱮᱭᱟᱜ ᱛᱮ ᱤᱝᱨᱮᱡᱽ ᱪᱮᱛᱟᱱ ᱟᱠᱤᱱ ᱦᱚᱸ ᱞᱟᱹᱲᱦᱟᱹᱭ ᱠᱤᱱ ᱮᱛᱚᱦᱚᱵ ᱞᱮᱫᱛᱮ ᱟᱵᱚ ᱱᱤᱛᱳᱜ ᱱᱟᱯᱟᱭ ᱦᱮᱱᱟᱜ ᱵᱚᱱᱟ ᱥᱮ ᱵᱟᱹᱫᱽ ᱠᱷᱮᱛ ᱟᱵᱚ ᱦᱚᱸᱵᱚᱱ ᱪᱟᱥ ᱟᱵᱟᱫᱽ ᱫᱟᱲᱮᱭᱟᱜ ᱠᱟᱱᱟ ᱥᱮ ᱟᱹᱰᱤ ᱱᱟᱯᱟᱭ ᱵᱷᱟᱜᱮ ᱵᱷᱟᱵᱽ ᱛᱮᱵᱚᱱ ᱡᱚᱢᱼᱧᱩ ᱫᱟᱲᱮᱭᱟᱜ ᱠᱟᱱᱟ ᱟᱨ ᱡᱮᱢᱚᱱ ᱥᱟᱹᱫᱷᱩ ᱨᱟᱢᱪᱟᱸᱫᱽ ᱢᱩᱨᱢᱩ ᱦᱚᱸ ᱡᱮᱢᱚᱱ ᱟᱵᱚ ᱥᱤᱠᱷᱱᱟᱹᱛ ᱮᱢ ᱞᱟᱹᱜᱤᱫ ᱥᱮ ᱚᱞᱚᱜ ᱯᱟᱲᱦᱟᱣ ᱥᱮᱬᱟ ᱦᱚᱪᱚ ᱞᱟᱹᱜᱤᱫ ᱟᱹᱰᱤ ᱡᱳᱨᱮ ᱠᱩᱨᱩᱢᱩᱴᱩ ᱞᱮᱫᱟ ᱩᱱᱤᱭᱟᱜ ᱠᱩᱨᱩᱢᱩᱴᱩ ᱛᱮ ᱟᱵᱚ ᱦᱚᱸ ᱚᱞᱚᱜ ᱯᱟᱲᱦᱟᱣ ᱱᱚᱣᱟ ᱵᱚᱱ ᱥᱮᱬᱟ ᱦᱚᱪᱚ ᱥᱮᱬᱟ ᱦᱚᱪᱚ ᱠᱟᱫ ᱵᱚᱱᱟᱭ ᱚᱱᱟᱛᱮ ᱥᱟᱱᱟᱢ ᱦᱚᱲ ᱜᱮ ᱥᱟᱹᱫᱷᱩ ᱨᱟᱢᱪᱟᱸᱫᱽ ᱢᱩᱨᱢᱩ ᱫᱚ ᱠᱚ ᱠᱩᱥᱤᱭᱟᱭᱟ ᱥᱮ ᱜᱚᱨᱚᱵᱽ ᱢᱮᱱᱛᱮᱵᱚᱱ ᱢᱚᱱᱮᱭᱮᱭᱟ ᱟᱵᱚ ᱟᱹᱰᱤ ᱜᱟᱱ ᱱᱚᱣᱟ ᱟᱵᱚ ᱴᱚᱞᱟ ᱯᱟᱲᱟ ᱨᱮ ᱢᱟᱹᱱᱢᱤ ᱥᱮ ᱜᱤᱫᱽᱨᱟᱹ ᱚᱞᱚᱜ ᱯᱟᱲᱦᱟᱣ ᱵᱟᱝ ᱠᱚ ᱥᱮᱬᱟ ᱫᱟᱲᱮᱭᱟᱜ ᱠᱟᱱ ᱠᱷᱟᱹᱛᱤᱨ ᱩᱱᱠᱩ ᱞᱟᱹᱜᱤᱫ ᱛᱮ ᱟᱹᱰᱤ ᱟᱭᱢᱟ ᱜᱟᱱ ᱥᱩᱡᱩᱜᱽ ᱥᱩᱵᱤᱷᱟᱭ ᱮᱢᱟᱠᱟᱫᱟ ᱡᱟᱛᱮ ᱠᱚ ᱥᱮᱬᱟ ᱫᱟᱲᱮᱭᱟᱜᱼᱢᱟ ᱚᱱᱟᱜᱮ ᱩᱱᱤ ᱪᱮᱛᱟᱱ ᱨᱮ ᱤᱧ ᱜᱚᱨᱚᱵᱽ ᱤᱧ ᱟᱹᱭᱠᱟᱹᱣᱮᱫᱟ